ᱦᱮᱞᱳ ᱦᱮᱸ ᱚᱠᱚᱭ ᱟᱻᱪᱷᱟ ᱛᱚ ᱪᱮᱛ ᱞᱟ ᱜᱤᱫ ᱯᱮ ᱯᱷᱳᱱ ᱟᱠᱟᱫᱟ ᱥᱮ ᱪᱮᱫ ᱵᱟᱲᱟᱭ ᱥᱟᱱᱟᱭᱮᱫ ᱯᱮᱭᱟ ᱟᱪᱪᱷᱟ ᱪᱮᱫ ᱵᱟᱲᱟᱭ ᱥᱟᱱᱟᱭᱮᱫ ᱢᱮᱭᱟ ᱞᱟ ᱭᱢᱮ ᱟᱪᱪᱷᱟ ᱟᱞᱮᱛᱚ ᱥᱟᱨᱟ ᱵᱚᱪᱷᱚᱨ ᱜᱮ ᱯᱩᱨᱵᱚᱵᱚᱨᱫᱷᱚᱢᱟᱱ ᱨᱮᱫᱚ ᱪᱟᱥ ᱛᱚ ᱫᱤᱱᱟ ᱢ ᱫᱤᱱ ᱨᱮᱫᱚ ᱫᱟᱠᱟ ᱩᱛᱩ ᱜᱮᱞᱮ ᱡᱚᱢᱟ ᱟᱨ ᱟᱨ ᱱᱚᱝᱠᱟ ᱯᱚᱨᱚᱵᱽ ᱯᱟ ᱞᱤᱨᱮᱫᱚ ᱦᱟᱱᱟᱱᱚᱣᱟ ᱪᱮᱫᱞᱮᱠᱟᱱ ᱯᱚᱨᱚᱵᱽ ᱨᱮ ᱪᱮᱫᱞᱮᱠᱟᱱ ᱤᱥᱤᱱ ᱦᱩᱭᱩᱜᱼᱟ ᱚᱱᱟᱠᱚᱞᱮ ᱡᱚᱢᱟ ᱛᱚ ᱟᱞᱮᱴᱷᱮᱱ ᱵᱟᱦᱟ ᱥᱟᱠᱨᱟᱛ ᱛᱟᱯᱚᱨ ᱥᱚᱦᱚᱨᱟᱭ ᱟᱨᱦᱚᱸ ᱮᱢᱟᱱ ᱮᱢᱟᱱ ᱯᱚᱨᱚᱵᱽ ᱠᱚ ᱦᱩᱭᱩᱜ ᱛᱟᱦᱮᱱᱟ ᱥᱚᱦᱚᱨᱟᱭ ᱨᱮᱞᱮ ᱫᱚ ᱫᱟᱠᱟ ᱩᱛᱩ ᱚᱱᱠᱟᱜᱮ ᱡᱤᱞ ᱩᱛᱩ ᱵᱷᱟ ᱜᱤᱞᱮ ᱡᱚᱢᱟ ᱟᱨ ᱡᱟᱦᱟᱸ ᱥᱚᱦᱚᱨᱟᱭ ᱨᱮᱱᱟᱜ ᱢᱩᱲᱩᱛ ᱡᱤᱱᱤᱥ ᱫᱚ ᱦᱩᱭᱩᱜ ᱠᱟᱱᱟ ᱟᱞᱮᱫᱚ ᱯᱟᱛᱲᱟ ᱯᱤᱴᱷᱟ ᱞᱮ ᱤᱥᱤᱱᱟ ᱚ ᱯᱟᱛᱲᱟ ᱯᱤᱴᱷᱟᱹ ᱫᱚ ᱟᱞᱮᱫᱚ ᱢᱟᱱᱮ ᱯᱟᱛ ᱥᱚᱦᱚᱨᱟᱭ ᱛᱚ ᱥᱚᱦᱚᱨᱟᱭ ᱵᱟᱨᱫᱤᱱ ᱞᱟᱦᱟ ᱵᱤᱨ ᱛᱮ ᱪᱟᱞᱟᱣ ᱠᱟᱛᱮ ᱥᱟᱨᱡᱚᱢ ᱥᱟᱠᱟᱢ ᱞᱮ ᱦᱮᱡ ᱟ ᱜᱩᱭᱟ ᱛᱚ ᱯᱟᱛᱲᱟ ᱫᱚ ᱚᱱᱟ ᱵᱮᱨᱮᱞ ᱤᱭᱟ ᱨᱮᱜᱮᱠᱚ ᱯᱤᱴᱷᱟᱹᱭᱟ ᱯᱟᱛᱲᱟ ᱨᱚᱜ ᱠᱟᱛᱮ ᱛᱟᱯᱚᱨ ᱚᱱᱟ ᱯᱟᱛᱲᱟ ᱟᱵᱩᱠ ᱥᱟᱯᱷᱟᱠᱟᱛᱮ ᱦᱚᱞᱚᱝ ᱞᱮ ᱥᱤᱯᱤ ᱠᱮᱫ ᱜᱮ ᱵᱩᱞᱩᱝ ᱠᱚ ᱴᱷᱤᱠ ᱴᱷᱤᱠ ᱛᱟᱯᱚᱨ ᱚᱱᱟᱨᱮ ᱚᱱᱟ ᱤᱥ ᱡᱤᱞ ᱟᱜᱮᱞᱮ ᱤᱥᱤᱱ ᱞᱟᱦᱟ ᱠᱟᱜᱼᱟ ᱦᱩᱭᱩᱜᱼᱟ ᱛᱟᱨᱯᱚᱨ ᱚᱱᱟ ᱤᱥᱤᱱ ᱤᱭᱟ ᱡᱤᱞ ᱤᱥᱤᱱᱟᱜ ᱡᱤᱞ ᱚᱱᱟᱨᱮ ᱞᱟᱜᱟᱣ ᱠᱟᱛᱮ ᱛᱚ ᱚᱱᱟ ᱢᱤᱛᱴᱷᱮᱱ ᱞᱮ ᱥᱤᱯᱤᱠᱮᱫ ᱜᱮ ᱟᱨ ᱚᱱᱟ ᱯᱟᱛᱲᱟ ᱨᱮ ᱢᱤᱛᱴᱮᱱ ᱯᱟᱛᱲᱟ ᱞᱮ ᱫᱚᱦᱚᱠᱟᱜᱼᱟ ᱞᱮ ᱞᱟᱛᱟᱨ ᱨᱮ ᱟᱨ ᱚᱱᱟ ᱯᱟᱛᱲᱟ ᱨᱮ ᱯᱨᱚᱛᱷᱚᱢ ᱞᱮ ᱮᱢᱟᱜ ᱜᱮ ᱛᱟᱯᱚᱨ ᱚᱱᱟ ᱤᱭᱟ ᱞᱮᱠᱟᱞᱮ ᱯᱤᱴᱷᱟᱹ ᱞᱮᱠᱟᱜᱮ ᱪᱟᱯᱴᱟ ᱪᱟᱯᱴᱟ ᱞᱮ ᱤᱭᱟ ᱠᱮᱫ ᱜᱮ ᱡᱟᱛᱮ ᱤᱥᱤᱱᱚᱜ ᱢᱟ ᱠᱟ ᱡᱜᱟᱱ ᱴᱷᱤᱠᱜᱮᱭᱟ ᱦᱮᱸᱥᱮ ᱛᱟᱨᱯᱚᱨ ᱚᱱᱟ ᱪᱮᱛᱟᱱᱨᱮ ᱟᱨᱚ ᱢᱤᱫᱴᱟᱝ ᱯᱟᱛᱲᱟ ᱞᱮ ᱮᱢᱟᱜ ᱜᱮ ᱛᱟᱯᱚᱨ ᱚᱱᱟ ᱵᱟᱱᱦᱤᱞᱮᱠᱟ ᱵᱟᱱᱦᱤ ᱫᱚ ᱵᱟᱝ ᱢᱟᱱᱮ ᱵᱟᱱᱦᱤ ᱠᱷᱚᱱ ᱠᱟᱴᱤᱡ ᱜᱮ ᱦᱳᱭ ᱚᱱᱟ ᱦᱚᱸ ᱤᱱᱟᱹᱨᱮᱞᱮ ᱤᱥᱤᱱᱟ ᱦᱟᱱᱛᱮ ᱱᱟᱱᱛᱮ ᱠᱟᱛᱮ ᱤᱥᱤᱱ ᱠᱟᱛᱮᱞᱮ ᱡᱚᱢᱟ ᱥᱟᱠᱨᱟᱛ ᱛᱮᱫᱚ ᱰᱩᱢᱵᱩᱜ ᱯᱤᱴᱟ ᱞᱮ ᱤᱥᱤᱱ ᱛᱟᱦᱮᱱᱟ

ᱚ ᱟᱪᱪᱷᱟ ᱵᱟᱦᱟ ᱨᱮ ᱵᱟᱦᱟᱨᱮᱦᱚᱸ ᱚᱱᱠᱟᱜᱮ ᱡᱚᱢ ᱧᱩ ᱭᱟᱞᱮ ᱟᱨ ᱯᱟᱛᱲᱟ ᱯᱤᱴᱟ ᱜᱮ ᱪᱷᱟ ᱜᱚᱴᱟ ᱜᱚᱴᱟ ᱤ ᱤᱭᱟ ᱨᱮᱜᱮ ᱯᱮ ᱢᱟᱱᱮ ᱜᱚᱴᱟ ᱯᱚᱱᱚᱛ ᱯᱚᱱᱚᱛ ᱯᱮ ᱯᱷᱳᱱ ᱮᱫᱟ ᱳᱻ ᱟᱪᱪᱷᱟ ᱴᱷᱤᱠ ᱟᱪᱷᱮ ᱛᱟᱦᱚᱞᱮ ᱦᱩᱸᱻ ᱵᱟᱭ ᱜᱟᱱᱚ ᱟ ᱦᱚᱸ ᱦᱚᱸ ᱦᱚᱸ ᱥᱟᱨᱦᱟᱣ ᱜᱮ ᱦᱩᱸ